ᱤᱧᱟᱹᱜ ᱴᱚᱴᱷᱟᱨᱮ ᱢᱩᱬᱩᱫ ᱥᱟᱸᱜᱷᱟ ᱯᱟᱹᱨᱥᱤ ᱫᱚ ᱦᱩᱭᱩᱜ ᱠᱟᱱᱟ ᱥᱟᱱᱛᱟᱲᱤ ᱯᱟᱹᱨᱥᱤ ᱟᱨ ᱥᱟᱱᱛᱟᱲᱤ ᱯᱟᱹᱨᱥᱤ ᱯᱥᱟᱯᱟᱥᱤ ᱱᱚᱣᱟ ᱟᱞᱮ ᱟᱹᱛᱩ ᱥᱩᱨ ᱨᱮᱫᱚ ᱠᱤᱪᱷᱩ ᱢᱟᱦᱟᱛᱚ ᱠᱚ ᱢᱮᱱᱟᱜ ᱠᱚᱣᱟ ᱢᱟᱦᱞᱮ ᱠᱚ ᱢᱮᱱᱟᱜ ᱠᱚᱣᱟ ᱩᱱᱠᱩᱣᱟᱜ ᱯᱟᱹᱨᱥᱤ ᱫᱚ ᱮᱴᱟᱜ ᱜᱮᱭᱟ ᱟᱨ ᱱᱚᱣᱟ ᱥᱟᱱᱛᱟᱲᱤ ᱯᱟᱹᱨᱥᱤ ᱡᱚᱠᱷᱚᱱ ᱵᱷᱟᱨᱚᱛ ᱨᱮᱱᱟᱜ ᱥᱚᱝᱵᱤᱫᱷᱟᱱ ᱨᱮ ᱴᱷᱟᱶᱮ ᱧᱟᱢ ᱠᱮᱫᱟ ᱢᱟᱱᱮ ᱩᱱ ᱚᱱᱟᱯᱚᱨ ᱟᱫᱚ ᱜᱤᱫᱽᱨᱟᱹ ᱠᱚ ᱚᱱᱮ ᱥᱟᱱᱛᱟᱲᱤᱛᱮ ᱚᱞᱚᱜ ᱯᱟᱲᱦᱟᱜ ᱠᱚ ᱮᱦᱚᱵ ᱠᱮᱫᱟ ᱚᱞᱚᱜ ᱯᱟᱲᱦᱟᱜ ᱠᱚ ᱮᱦᱚᱵ ᱠᱟᱛᱮᱫ ᱩᱱᱠᱩ ᱫᱚ ᱥᱟᱱᱛᱟᱲᱤ ᱯᱟᱹᱨᱥᱤ ᱛᱮᱠᱚ ᱥᱮᱪᱮᱫ ᱮᱱᱟ ᱟᱨ ᱱᱚᱣᱟ ᱥᱟᱱᱛᱟᱲᱤ ᱯᱟᱹᱨᱥᱤᱛᱮ ᱚᱞᱚᱜ ᱯᱟᱲᱦᱟᱣ ᱠᱟᱛᱮᱫ ᱟᱹᱰᱤ ᱦᱚᱲᱜᱮ ᱪᱟᱠᱨᱤ ᱠᱚ ᱧᱟᱢᱟᱠᱟᱫᱼᱟ ᱪᱟᱹᱠᱨᱤ ᱧᱟᱢᱠᱟᱛᱮ ᱟᱠᱚᱣᱟᱜ ᱫᱤᱱ ᱠᱷᱟᱸᱰᱟᱣᱟᱠᱟᱱᱟ ᱠᱷᱟᱸᱰᱟᱜ ᱠᱟᱱᱟ ᱟᱨ ᱱᱚᱣᱟ ᱡᱟᱸᱦᱟᱭ ᱜᱤᱫᱽᱨᱟᱹ ᱠᱚ ᱢᱮᱱᱟᱜ ᱠᱚᱣᱟ ᱦᱟᱯᱮᱱ ᱫᱤᱱᱨᱮ ᱩᱱᱠᱩ ᱜᱤᱫᱽᱨᱟᱹ ᱦᱚᱸ ᱱᱚᱣᱟ ᱥᱟᱱᱛᱟᱲᱤ ᱯᱟᱹᱨᱥᱤᱛᱮ ᱡᱟᱛᱮ ᱚᱞᱚᱜ ᱯᱟᱲᱦᱟᱣ ᱠᱚ ᱥᱮᱬᱟ ᱫᱟᱲᱮᱭᱟᱜ ᱢᱟ ᱟᱨ ᱟᱨ ᱡᱟᱸᱦᱟᱭ ᱥᱟᱱᱛᱟᱲᱤ ᱯᱟᱹᱨᱥᱤ ᱚᱞᱚᱜ ᱯᱟᱲᱦᱟᱣ ᱠᱟᱛᱮ ᱪᱟᱠᱨᱤ ᱵᱟᱠᱨᱤ ᱠᱚ ᱧᱟᱢᱟᱠᱟᱫᱟ ᱩᱱᱠᱩ ᱧᱮᱞᱛᱮ ᱦᱚᱲ ᱠᱚᱦᱚᱸ ᱜᱚᱨᱚᱵ ᱠᱚ ᱜᱚᱨᱚᱵ ᱠᱚ ᱟᱹᱭᱠᱟᱹᱣᱟ ᱟᱨ ᱡᱟᱦᱟᱸᱭ ᱧᱟᱢ ᱠᱟᱜᱼᱟᱭ ᱩᱱᱤ ᱢᱟᱛᱚ ᱜᱚᱨᱚᱵᱮ ᱟᱹᱭᱠᱟᱹᱣ ᱜᱮᱭᱟ ᱟᱨ ᱚᱱᱟ ᱧᱞᱛᱮ ᱦᱟᱯᱮᱱ ᱫᱤᱱᱨᱮ ᱡᱟᱸᱦᱟᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚᱸᱦᱚ ᱱᱚᱣᱟ ᱧᱮᱞᱛᱮ ᱡᱮᱱᱚ ᱜᱚᱨᱚᱵ ᱠᱚ ᱟᱹᱭᱠᱟᱹᱣ ᱫᱟᱲᱮᱭᱟᱜ ᱢᱟ ᱟᱨ ᱠᱚ ᱚᱞᱚᱜ ᱯᱟᱲᱦᱟᱣ ᱠᱟᱛᱮ ᱱᱚᱣᱟ ᱥᱟᱱᱛᱟᱲᱤ ᱯᱟᱹᱨᱥᱤ ᱠᱚ ᱡᱤᱛᱠᱟᱹᱨ ᱫᱟᱲᱮᱭᱟᱜ ᱢᱟ